ᱦᱮᱞᱳ ᱟᱢᱫᱚ ᱚᱠᱚᱭᱮᱢ ᱞᱟᱹᱭᱮᱫᱟ ᱚᱸᱻ ᱦᱚᱸ ᱟᱪᱪᱷᱟ ᱢᱟᱹᱞᱤᱠ ᱞᱟᱹᱭᱢᱮ ᱪᱮᱫ ᱞᱮᱠᱟ ᱵᱟᱭ ᱥᱟᱹᱛ ᱠᱟᱱᱟ ᱦᱳᱭ ᱦᱳᱭ ᱦᱮᱸ ᱦᱳᱭ ᱛᱤᱱᱟᱹᱜ ᱵᱟᱨ ᱴᱟᱭᱤᱢ ᱮᱢᱟᱭ ᱥᱮ ᱛᱤᱱᱟᱹᱜ ᱥᱮᱛᱟᱜ ᱟᱹᱭᱩᱵ ᱦᱳᱭ ᱛᱚ ᱦᱳᱭ ᱟᱨ ᱪᱮᱫ ᱠᱚᱧ ᱨᱚᱦᱚᱭᱟ ᱦᱳᱭ ᱥᱟᱞᱯᱷᱮᱴ ᱠᱚ ᱦᱳᱭ ᱦᱚᱞᱟᱧ ᱨᱚᱦᱚᱭ ᱟᱠᱟᱫ ᱚᱱᱟ ᱠᱚᱨᱮ ᱫᱚ ᱵᱟᱹᱧ ᱮᱢ ᱠᱟᱜᱼᱟ ᱢᱟᱲᱟᱝ ᱥᱮᱫᱟᱜ ᱫᱚᱧ ᱮᱢ ᱠᱟᱜ ᱟᱹᱧ ᱢᱟᱬᱟᱝ ᱥᱮᱫᱟᱜ ᱵᱮᱥ ᱜᱮᱭᱟ ᱟᱨ ᱛᱟᱨᱟ ᱠᱚᱫᱚ ᱜᱚᱡ ᱮᱱᱟ ᱥᱮᱛᱳᱝ ᱮᱜ ᱫᱚᱭ ᱩᱱᱟᱹᱜ ᱦᱮᱸ ᱦᱚᱸ ᱦᱚᱸ ᱡᱟᱹᱥᱛᱤ ᱫᱚ ᱵᱟᱝ ᱜᱚᱡ ᱠᱟᱱᱟ ᱚᱱᱟ ᱫᱚᱥ ᱯᱚᱱᱨᱚ ᱴᱤ ᱦᱮᱸ ᱦᱳᱭ ᱦᱳᱭ ᱦᱳᱭ ᱟᱫᱚ ᱯᱮ ᱴᱟᱭᱤᱢ ᱢᱟᱧ ᱫᱩᱞ ᱟᱜᱼᱟ ᱥᱮᱛᱟᱜ ᱟᱨ ᱟᱹᱭᱩᱵ ᱟᱨ ᱛᱤᱠᱤᱱ ᱦᱚᱸᱧ ᱫᱩᱞᱟᱜᱼᱟ ᱟᱨ ᱟᱫᱚ ᱥᱮᱛᱳᱝ ᱮᱜ ᱫᱚᱭ ᱮᱱᱠᱷᱟᱱ ᱮᱱᱨᱮᱦᱚᱸᱧ ᱫᱩᱞᱟᱜᱼᱟ ᱥᱮᱛᱳᱝ ᱡᱚᱠᱷᱚᱡ ᱦᱚᱸ ᱚ ᱦᱮᱸ ᱦᱮᱸ ᱮᱢ ᱠᱟᱜ ᱟᱹᱧ ᱱᱮᱛᱟᱨᱟᱜ ᱨᱮᱫᱚ ᱦᱟᱯᱮ ᱦᱚᱞᱟ ᱢᱟᱦᱫᱮᱨ ᱨᱚᱦᱚᱭᱟᱜ ᱨᱮᱫᱚ ᱵᱟᱹᱧ ᱮᱢ ᱠᱟᱜᱼᱟ ᱦᱳᱭ ᱚᱱᱟ ᱠᱚᱫᱚ ᱥᱮᱛᱳᱝ ᱛᱮᱜᱮ ᱜᱚᱡ ᱠᱟᱱᱟ ᱦᱮᱸ ᱦᱳᱭ ᱦᱳᱭ ᱦᱚᱸ ᱦᱳᱭ ᱟᱨ ᱡᱟᱦᱟᱸ ᱠᱚᱨᱮ ᱜᱚᱡ ᱠᱟᱱᱟ ᱦᱟᱸᱜ ᱚᱱᱟ ᱠᱚᱨᱮ ᱫᱚᱦᱲᱟᱧ ᱨᱚᱦᱚᱭ ᱠᱟᱜᱼᱟ ᱦᱮᱸ ᱩᱱᱟᱹᱜ ᱫᱚ ᱵᱟᱭ ᱜᱷᱟᱸᱥ ᱠᱟᱱᱟ ᱦᱟᱞᱠᱟ ᱦᱟᱞᱠᱟ ᱦᱳᱭ ᱦᱳᱭ ᱚᱱᱟ ᱠᱚ ᱦᱟᱸᱜ ᱛᱩᱫ ᱜᱟᱯᱟ ᱥᱮᱱ ᱦᱳᱭ ᱦᱳᱭ ᱛᱚᱵᱮ